ᱥᱮᱱᱥ ᱜᱟᱨᱢᱮᱱᱴ ᱨᱮᱭᱟᱜ ᱯᱮᱱᱴ ᱫᱚ ᱡᱮᱞᱮᱠᱟ ᱡᱚᱛᱚ ᱥᱮᱫ ᱠᱷᱚᱱ ᱟᱹᱰᱤ ᱢᱚᱸᱡᱵᱩᱛ ᱜᱮᱭᱟ ᱡᱮ ᱚᱠᱟᱞᱮᱠᱟ ᱱᱚᱶᱟ ᱨᱮᱭᱟᱜ ᱨᱚᱝ ᱵᱟᱝ ᱚᱴᱟᱝᱚᱜᱼᱟ ᱱᱚᱶᱟ ᱨᱮᱭᱟᱜ ᱠᱤᱪᱨᱤᱡ ᱟᱹᱰᱤ ᱥᱚᱠᱛᱚᱣᱟ ᱞᱮᱢᱮᱧᱟ ᱛᱟᱨᱯᱚᱨᱮ ᱱᱚᱶᱟ ᱨᱮᱭᱟᱜ ᱥᱮᱞᱟᱭ ᱠᱚ ᱟᱹᱰᱤ ᱢᱚᱸᱡᱵᱩᱫ ᱴᱮᱠᱥᱚᱭ ᱛᱟᱨᱯᱚᱨᱮ ᱱᱚᱶᱟ ᱨᱮ ᱡᱮᱴᱟ ᱮᱞᱟᱥᱴᱤᱠ ᱞᱟᱜᱟᱣ ᱢᱮᱱᱟᱜᱼᱟ ᱱᱚᱶᱟ ᱠᱚᱦᱚᱸ ᱟᱹᱰᱤ ᱢᱚᱸᱡᱵᱩᱫ ᱜᱮᱭᱟ ᱟᱨ ᱧᱮᱞ ᱛᱮᱦᱚᱸ ᱟᱹᱰᱤ ᱢᱚᱸᱡᱽ ᱜᱮ ᱱᱟᱯᱟᱭ ᱜᱮ ᱧᱮᱞᱚᱜᱼᱟ ᱚᱱᱟᱛᱮ ᱱᱚᱶᱟ ᱯᱮᱱᱴ ᱫᱚ ᱤᱧ ᱠᱩᱥᱤᱭᱟᱜ ᱛᱮ ᱱᱚᱶᱟ ᱫᱩᱧ ᱠᱤᱨᱤᱧᱟᱠᱟᱫᱟ